ᱤᱧ ᱞᱩᱜᱩᱵᱩᱨᱩ ᱪᱟᱞᱟᱣ ᱡᱚᱦᱚᱜ ᱵᱩᱨᱩ ᱫᱮᱡᱚᱜ ᱚᱠᱛᱚ ᱨᱮ

ᱟᱸᱴᱤᱧ ᱵᱩᱡᱷᱟᱹᱣ ᱛᱟᱦᱮᱸᱫ ᱪᱮᱫᱟᱜ ᱥᱮ ᱵᱩᱨᱩ

ᱩᱥᱩᱞᱟ ᱟᱨ ᱪᱟᱞᱟᱣ ᱪᱟᱞᱟᱣ ᱛᱮ ᱛᱷᱟᱠᱟᱣ ᱦᱚᱸ ᱵᱩᱡᱷᱟᱹᱜᱼᱟ ᱮᱠᱮᱱ ᱠᱟᱴᱟ ᱚᱱᱟ ᱫᱷᱤᱨᱤ ᱠᱚ ᱛᱟᱦᱮᱱᱟ ᱚᱱᱟ ᱠᱚᱨᱮᱫ ᱡᱟᱦᱟᱸ ᱵᱤᱧ ᱠᱤᱫᱤᱧ ᱠᱚᱠᱚ ᱛᱟᱦᱮᱱᱟ ᱟᱫᱚ ᱛᱟᱲᱟᱢ ᱛᱟᱲᱟᱛᱮᱢ ᱞᱟᱸᱜᱟᱜᱼᱟ ᱟᱭᱢᱟ ᱦᱚᱲ ᱚᱱᱟ ᱵᱩᱨᱩ ᱨᱮᱠᱚ ᱫᱮᱡᱚᱜᱼᱟ ᱟᱫᱚ ᱚᱸᱰᱮ ᱟᱯᱱᱟᱨ ᱦᱚᱲ ᱡᱮᱞᱮᱠᱟ ᱡᱟᱦᱟᱸᱭ ᱜᱟᱛᱮ ᱠᱚᱠᱚ ᱛᱟᱦᱮᱱᱟ ᱮᱱᱠᱷᱟᱱ ᱟᱵᱚ ᱦᱟᱹᱨ ᱥᱟᱢᱴᱟᱣ ᱠᱟᱛᱮᱫ ᱞᱟᱦᱟ ᱥᱮᱫ ᱠᱚ ᱤᱫᱤ ᱠᱚᱣᱟ ᱟᱫᱚ ᱵᱩᱨᱩ ᱨᱮ ᱟᱨᱚ ᱮᱴᱟᱜ ᱴᱚᱴᱷᱟ ᱨᱮᱱ ᱦᱚᱲ ᱦᱚᱸᱠᱚ ᱛᱟᱦᱮᱱᱟ ᱡᱟᱦᱟᱸᱭ ᱵᱟᱭ ᱛᱟᱲᱟᱢ ᱫᱟᱲᱮᱭᱟᱜᱼᱟ ᱩᱱᱤ ᱫᱚ ᱚᱱᱟ ᱡᱷᱚᱛᱚ ᱦᱚᱲ ᱛᱮᱠᱚ ᱤᱫᱤ ᱥᱮᱴᱮᱨᱮᱭᱟ ᱟᱹᱞᱤᱧ ᱡᱚᱠᱷᱚᱱ ᱵᱩᱨᱩ ᱞᱤᱧ ᱫᱮᱡᱚᱜ ᱠᱟᱱ ᱛᱟᱦᱮᱸ ᱠᱟᱱᱟ ᱟᱫᱚ ᱚᱸᱰᱮ ᱡᱚᱠᱷᱚᱱ ᱟᱹᱞᱤᱧ ᱠᱟᱴᱟ ᱞᱤᱧ ᱵᱟᱡᱟᱣᱮᱱᱟ ᱮᱱᱫᱚ ᱮᱴᱟᱜ ᱦᱚᱲ ᱦᱚᱵᱚᱨ ᱠᱟᱛᱮᱫ ᱵᱩᱨᱩ ᱪᱮᱛᱟᱱ ᱛᱮᱠᱚ ᱤᱫᱤ ᱠᱮᱫ ᱞᱤᱧᱟᱹ ᱵᱟᱝᱢᱟ ᱵᱚᱸᱜᱟ ᱫᱟᱲᱮ ᱟᱨ ᱵᱟᱝᱢᱟ ᱟᱠᱚᱣᱟᱜ ᱫᱟᱲᱮ ᱛᱮ ᱚᱱᱟ ᱵᱚᱸᱜᱟ ᱛᱷᱟᱱ ᱨᱮᱠᱚ ᱥᱚᱦᱚᱨ ᱥᱮᱴᱮᱨ ᱠᱮᱫ ᱞᱤᱧᱟᱹ

ᱛᱮ ᱟᱹᱞᱤᱧ ᱫᱚ ᱫᱤᱥᱚᱢ ᱦᱚᱲ ᱴᱷᱮᱱ ᱱᱤᱭᱟᱹ ᱜᱮᱞᱤᱧ ᱟᱨᱫᱟᱥᱟ ᱡᱮ ᱡᱟᱦᱟᱸ ᱨᱮᱜᱮ ᱡᱟᱦᱟᱸᱭ ᱫᱩᱠᱷᱤᱛ ᱵᱚᱱ ᱧᱟᱢᱮᱭᱟ ᱩᱱᱤ ᱫᱚ ᱩᱱᱤ ᱫᱚᱵᱚᱱ ᱜᱚᱲᱚᱣᱟᱭᱢᱟ